ᱱᱮᱛᱟᱨ ᱵᱚᱨᱛᱚᱢᱟᱱ ᱡᱩᱜᱽ ᱨᱮ ᱮᱴᱟᱜ ᱮᱴᱟᱜ ᱫᱤᱥᱚᱢ ᱴᱷᱮᱱ ᱠᱷᱚᱱ ᱧᱮᱞ ᱪᱮᱫ ᱠᱟᱛᱮ ᱥᱤᱠᱷᱱᱟᱹᱛ ᱦᱟᱛᱟᱣ ᱠᱟᱛᱮ ᱱᱮᱛᱟᱨ ᱫᱚ ᱵᱷᱟᱨᱚᱛ ᱫᱤᱥᱚᱢ ᱨᱮᱦᱚᱸ ᱟᱹᱰᱤ ᱟᱹᱰᱤ ᱴᱮᱠᱱᱳᱞᱚᱡᱤ ᱤᱧᱡᱤᱱᱤᱭᱟᱨᱤᱝ ᱠᱚ ᱯᱟᱲᱦᱟᱜ ᱠᱟᱱ ᱛᱟᱞᱮᱭᱟ ᱟᱨ ᱥᱮᱠᱚ ᱱᱮᱛᱟᱨ ᱫᱚ ᱟᱹᱰᱤ ᱵᱩᱫᱽᱫᱷᱤ ᱜᱮᱭᱟᱱ ᱠᱚ ᱚᱨᱡᱚᱱ ᱪᱮᱫᱟ ᱜᱤᱫᱽᱨᱟᱹ ᱦᱚᱸ ᱚᱱᱠᱟ ᱞᱮᱠᱟᱛᱮ ᱟᱹᱰᱤ ᱩᱱᱱᱚᱛᱚ ᱟᱠᱟᱱᱟ ᱵᱷᱟᱨᱚᱛ ᱫᱤᱥᱚᱢ ᱡᱮᱢᱚᱱ ᱪᱤᱱ ᱡᱟᱯᱟᱱ ᱮᱢᱮᱨᱤᱠᱟ ᱚᱱᱟ ᱠᱚᱨᱮ ᱠᱷᱚᱱ ᱪᱮᱫ ᱞᱮᱠᱟ ᱚᱥᱛᱨᱚ ᱚᱥᱛᱨᱚ ᱵᱟᱝ ᱵᱳᱭᱜᱟᱱᱤᱠ ᱤᱧᱡᱤᱱᱤᱭᱟᱨᱤᱝ ᱯᱟᱲᱦᱟᱣ ᱥᱮᱪᱮᱫᱚᱜ ᱞᱟᱹᱜᱤᱫ ᱪᱟᱞᱟᱣ ᱟᱠᱟᱱ ᱛᱟᱵᱚᱱᱟ ᱚᱱᱠᱟ ᱜᱮ ᱱᱮᱛᱟᱨ ᱦᱚᱸ ᱟᱹᱰᱤ ᱠᱚ ᱪᱮᱥᱴᱟᱭᱮᱫ ᱛᱟᱵᱚᱱᱟ ᱟᱨᱵᱚᱱ ᱪᱮᱥᱴᱟᱭ ᱨᱮᱠᱚ ᱛᱟᱦᱮᱱ ᱢᱟ ᱚᱱᱠᱟ ᱞᱮᱠᱟᱛᱮ ᱤᱧᱟᱹᱜ ᱜᱚᱲᱚᱥᱚᱯᱚᱦᱚᱫ ᱤᱧ ᱢᱮᱱᱟ ᱢᱮᱱᱟᱜ ᱠᱚᱣᱟ ᱱᱚᱣᱟ ᱫᱤᱥᱚᱢ ᱨᱮ ᱱᱮᱛᱟᱨ ᱫᱚ